ᱟᱨᱚ ᱰᱮᱞᱤᱵᱷᱟᱨᱤ ᱢᱮᱱ ᱵᱷᱟᱹᱭ ᱟᱢ ᱡᱟᱦᱟᱸ ᱢᱟᱞ ᱤᱫᱤ ᱠᱟᱛᱮᱧ ᱚᱰᱟᱨ ᱞᱮᱫ ᱫᱚ ᱚᱱᱟ ᱫᱚ ᱱᱤᱛᱳᱜ ᱦᱟᱹᱵᱤᱡ ᱦᱚᱸ ᱵᱟᱝ ᱥᱮᱴᱮᱨ ᱞᱮᱱᱟ ᱛᱚ ᱚᱱᱟ ᱫᱚ ᱩᱱᱟᱹᱜ ᱵᱤᱞᱚᱢ ᱞᱮᱠᱷᱟᱱ ᱫᱚ ᱪᱤᱠᱟᱹᱛᱮ ᱜᱟᱱᱚᱜᱼᱟ ᱤᱧᱟᱹᱜ ᱠᱟᱹᱢᱤ ᱵᱟᱝ ᱞᱟᱦᱟ ᱫᱟᱲᱭᱟᱜ ᱠᱟᱱᱟ ᱤᱧᱟᱹᱜ ᱡᱟᱦᱟᱸ ᱠᱟᱹᱢᱤ ᱛᱮᱱᱟᱜ ᱚᱱᱟ ᱨᱮ ᱤᱧ ᱠᱷᱟᱹᱞᱤ ᱮᱸᱴᱠᱮᱴᱚᱬᱮ ᱨᱤᱧ ᱯᱟᱲᱟᱣ ᱜᱚᱫᱚᱜᱼᱟ ᱦᱟᱸᱜ ᱚᱛᱚᱭᱮᱵᱽ ᱟᱢ ᱚᱱᱟ ᱞᱮᱠᱟᱛᱮ ᱟᱢ ᱪᱮᱫᱟᱜ ᱵᱟᱢ ᱮᱢ ᱫᱟᱲᱮᱭᱟᱜ ᱠᱟᱱᱟ ᱦᱳᱭ ᱠᱳᱢᱯᱟᱱᱤ ᱥᱟᱞᱟᱜ ᱡᱳᱜᱟᱡᱳᱜᱽ ᱢᱮ ᱟᱨ ᱵᱟᱝᱠᱷᱟᱱ ᱫᱚ ᱤᱧ ᱦᱚᱸ ᱞᱟᱹᱭ ᱨᱩᱣᱟᱹᱲᱟᱹᱧ ᱢᱮ ᱡᱮ ᱱᱚᱣᱟ ᱫᱚ ᱱᱤᱭᱟᱹ ᱜᱷᱟᱹᱲᱤ ᱫᱚ ᱵᱟᱝ ᱧᱟᱢᱚᱜᱼᱟ ᱥᱮ ᱪᱮᱫᱞᱮᱠᱟ ᱛᱮ ᱧᱟᱢᱚᱜᱼᱟ ᱢᱮᱱᱛᱮ ᱟᱫᱚ ᱛᱟᱭᱚᱢ ᱫᱟᱨᱟᱢ ᱟᱨᱦᱚᱸ ᱛᱟᱦᱚᱞᱮ ᱚᱱᱠᱟ ᱞᱟᱝ ᱨᱚᱯᱚᱲᱟ ᱢᱮᱱᱠᱷᱟᱱ ᱠᱟᱛᱷᱟ ᱫᱚ ᱦᱩᱭᱩᱜ ᱠᱟᱱᱟ ᱟᱢ ᱚᱱᱟ ᱞᱚᱜᱚᱱᱛᱮ ᱥᱟᱯᱞᱟᱭ ᱤᱢᱟᱹᱧ ᱨᱮᱱᱟᱜ ᱨᱤᱠᱟᱹᱭ ᱢᱮ ᱟᱨ ᱵᱟᱝᱠᱷᱟᱱ ᱞᱟᱹᱭᱟᱹᱧ ᱢᱮ ᱡᱮ ᱟᱢ ᱚᱱᱟ ᱠᱳᱢᱯᱟᱱᱤ ᱥᱮᱫ ᱠᱷᱚᱱ ᱚᱰᱟᱨ ᱵᱟᱢ ᱧᱟᱢᱟᱠᱟᱫᱟ ᱥᱮ ᱪᱮᱫ ᱨᱮᱢ ᱟᱠᱚᱴ ᱠᱟᱱᱟ ᱚᱱᱟ ᱠᱟᱛᱷᱟ